ᱦᱮᱸ ᱦᱮᱞᱳ ᱦᱮᱞᱳ ᱚ ᱤᱧ ᱜᱮ ᱠᱳᱪᱤᱝ ᱠᱳᱪ ᱢᱟᱥᱴᱟᱨ ᱟᱢ ᱫᱚ ᱚᱠᱚᱭᱴᱟᱜ ᱠᱷᱮᱞᱟᱲᱤ ᱠᱷᱤᱞᱟᱲᱤ ᱜᱮᱛᱚ ᱜᱟᱛᱮ ᱵᱟᱲᱟᱜ ᱜᱮᱭᱟᱢ ᱵᱚᱞ ᱠᱚ ᱚ ᱚᱠᱟᱴᱟᱜ ᱵᱚᱞ ᱯᱮ ᱜᱟᱛᱮᱜᱼᱟ ᱟᱭᱢᱟ ᱵᱚᱞ ᱠᱚ ᱜᱟᱛᱮᱜ ᱠᱟᱱᱟ ᱛᱚ

ᱯᱷᱩᱴᱵᱚᱞᱤᱧ ᱠᱳᱪᱮᱫ ᱠᱚᱣᱟᱹᱧ ᱠᱳᱪᱤᱝᱮᱫ ᱠᱚᱣᱟᱹᱧ ᱟᱫᱚ ᱠᱳᱪᱤᱝ ᱯᱤᱭᱟᱹᱧ ᱪᱮᱫ ᱯᱮ ᱢᱮᱱᱫᱟ ᱠᱚᱲᱟ ᱠᱚ ᱟᱯᱮ ᱟᱪᱪᱷᱟ ᱴᱷᱤᱠ ᱜᱮᱭᱟ ᱠᱩᱞᱤ ᱵᱩᱡᱷᱟᱹᱣ ᱠᱟᱛᱮᱫ ᱮᱢ ᱞᱟᱹᱭᱟᱹᱧᱟᱹ ᱦᱟᱸᱜ ᱟᱫᱚ ᱚᱠᱟ ᱠᱚᱨᱮᱯᱮ ᱠᱷᱮᱹᱞ ᱛᱮ ᱥᱟᱺᱜᱤᱧ ᱥᱮᱫᱯᱮ ᱪᱟᱞᱟᱜ ᱟᱪᱪᱷᱟ ᱟᱪᱪᱷᱟ ᱴᱷᱤᱠ ᱜᱮᱭᱟ ᱤᱧ ᱛᱚᱵᱮᱧ ᱠᱳᱪ ᱯᱮᱭᱟ ᱠᱳᱪ ᱵᱚᱱᱟᱹᱧ ᱪᱮᱫ ᱟᱵᱚᱱᱟᱹᱧ ᱜᱟᱹᱛᱮᱜ ᱟᱵᱚᱱ ᱢᱚᱡᱽ ᱜᱮ ᱜᱟᱛᱮᱜ ᱟᱵᱚᱱ ᱢᱚᱡᱽ ᱜᱮ ᱦᱮᱸ ᱞᱟᱦᱟ ᱥᱮᱫᱵᱚ ᱪᱟᱞᱟᱜᱼᱟ ᱞᱟᱹᱴᱩ ᱞᱟᱹᱴᱩ ᱠᱷᱤᱞᱟᱲᱤ ᱠᱚ ᱵᱮᱱᱟᱣ ᱵᱮᱱᱟᱣ ᱵᱟᱲᱟ ᱟᱠᱟᱫ ᱠᱚᱣᱟᱹᱧ ᱱᱮᱥᱱᱮᱞ ᱞᱮᱹᱵᱮᱹᱞ ᱨᱮᱠᱚ ᱜᱟᱛᱮᱜ ᱠᱟᱱᱟ ᱛᱤᱦᱤᱧ ᱚᱠᱚᱭᱴᱟᱜ ᱤᱧ ᱠᱳᱪᱤᱝ ᱟᱠᱟᱫ ᱠᱚ ᱟᱹᱰᱤ ᱫᱤᱱ ᱠᱷᱚᱱᱤᱧ ᱠᱳᱪᱮᱫ ᱠᱚᱣᱟ ᱱᱮᱥᱱᱮᱞ ᱞᱮᱹᱵᱮᱹᱞ ᱦᱟᱹᱵᱤᱡ ᱤᱧ ᱥᱮᱱ ᱟᱠᱟᱱᱟ ᱠᱚ ᱮᱱᱛᱮᱫ ᱱᱤᱛ ᱦᱚᱸ ᱠᱷᱤᱞᱟᱲᱤ ᱜᱟᱛᱮᱜ ᱠᱟᱱ ᱜᱮᱭᱟ ᱠᱚ ᱱᱤᱛᱚᱜ ᱦᱚᱸ ᱢᱚᱡᱽ ᱜᱮ ᱪᱟᱢᱯᱤᱭᱚᱱ ᱠᱚ ᱢᱚᱡᱽ ᱜᱮᱠᱚ ᱧᱟᱢ ᱟᱠᱟᱜᱼᱟ ᱢᱚᱴᱚᱨ ᱥᱟᱭᱠᱮᱹᱞ ᱥᱟᱶᱛᱮ ᱟᱭᱢᱟ ᱠᱚ ᱧᱟᱢ ᱟᱠᱟᱜᱼᱟ ᱟᱪᱪᱷᱟ ᱴᱷᱤᱠ ᱜᱮᱭᱟ ᱟᱪᱪᱷᱟ ᱴᱷᱤᱠ ᱜᱮᱭᱟ ᱤᱧ ᱪᱮᱫ ᱟᱯᱮᱧ ᱠᱳᱪ ᱠᱳᱪᱤᱝ ᱯᱤᱭᱟᱹᱧ ᱟᱨ ᱞᱟᱦᱟ ᱥᱮᱫ ᱤᱧ ᱤᱫᱤ ᱞᱟᱹᱜᱤᱫ ᱤᱧ ᱠᱩᱨᱩᱢᱩᱴᱩᱭ ᱛᱟᱵᱚᱱᱟ ᱠᱚᱲᱟ ᱠᱚ ᱢᱚᱡᱽ ᱛᱮ ᱦᱮᱸ ᱠᱚᱲᱟ ᱠᱚ ᱢᱚᱡᱽ ᱛᱮ ᱜᱟᱞᱢᱟᱨᱟᱣ ᱯᱮ ᱡᱩᱴᱟᱹᱜ ᱯᱮ ᱟᱨᱤᱧ ᱠᱳᱪ ᱵᱚᱱᱟᱹᱧ ᱟᱨ ᱢᱚᱡᱽᱛᱮ ᱢᱚᱡᱽ ᱜᱟᱛᱮᱜ ᱠᱳᱪᱤᱝᱼᱤᱧ ᱪᱮᱫ ᱟᱯᱮᱭᱟ ᱜᱟᱛᱮᱜ ᱦᱚᱸ ᱥᱴᱟᱭᱤᱞ ᱦᱚᱸ ᱦᱮᱸ ᱴᱷᱤᱠ ᱜᱮᱭᱟ ᱛᱚᱵᱮ ᱴᱷᱤᱠ ᱜᱮᱭᱟ ᱦᱮᱸ ᱢᱟ ᱞᱟᱹᱭᱟᱠᱚᱣᱟᱢ ᱠᱚᱲᱟ ᱠᱚ